ᱥᱟᱹᱨᱤ ᱜᱮ ᱡᱟᱱᱚᱣᱟᱨ ᱟᱹᱥᱩᱞ ᱨᱮᱫᱚ ᱟᱵᱚᱣᱟᱜ ᱟᱹᱰᱤ ᱜᱟᱱ ᱪᱮᱞᱮᱧᱡᱽ ᱢᱮᱱᱟᱜ ᱟᱠᱟᱫᱼᱟ ᱡᱮᱢᱚᱱ ᱥᱤᱢ ᱨᱮ ᱴᱩᱱᱠᱤ ᱢᱮᱨᱚᱢ ᱵᱷᱤᱲᱤ ᱨᱮ ᱠᱷᱩᱨᱟᱹ ᱰᱟᱹᱝᱨᱤ ᱠᱚᱨᱮᱫ ᱠᱷᱩᱨᱟᱹ ᱛᱚ ᱚᱱᱟ ᱠᱚ ᱥᱟᱢᱟᱝ ᱫᱟᱨᱟᱢ ᱞᱟᱹᱜᱤᱫ ᱛᱮ ᱟᱵᱚ ᱰᱟᱠᱛᱟᱨ ᱢᱮᱱᱟᱜ ᱠᱚᱣᱟ ᱰᱟᱠᱛᱟᱨ ᱴᱷᱮᱱ ᱠᱷᱚᱱ ᱠᱤᱪᱷᱩ ᱨᱟᱱ ᱵᱮᱵᱚᱥᱛᱷᱟ ᱠᱟᱛᱮᱫ ᱩᱱᱠᱩ ᱵᱚᱱ ᱱᱟᱯᱟᱭ ᱠᱚᱣᱟ ᱡᱚᱢᱟᱜ ᱴᱷᱤᱠ ᱢᱚᱛᱚ ᱮᱢᱟ ᱦᱩᱭᱩᱜᱼᱟ ᱛᱚᱵᱮ ᱟᱱᱟᱜ ᱩᱱᱠᱩᱣᱟᱜ ᱦᱚᱲᱢᱚ ᱠᱮᱴᱮᱡᱚᱜᱼᱟ ᱟᱨ ᱡᱟᱦᱟᱸ ᱞᱮᱠᱟᱛᱮ ᱡᱩᱫᱤ ᱟᱹᱵᱤᱱᱟᱜ ᱥᱚᱢᱚᱥᱟ ᱯᱮᱲᱟ ᱚᱲᱟᱜ ᱪᱟᱞᱟᱜ ᱦᱩᱭᱩᱜᱼᱟ ᱛᱟᱦᱚᱞᱮ ᱚᱠᱚᱭᱮ ᱜᱩᱯᱤᱭᱟ ᱛᱚ ᱩᱱ ᱚᱠᱛᱚ ᱫᱚ ᱚᱲᱟᱜ ᱨᱮᱱ ᱦᱚᱸ ᱚᱱᱟ ᱜᱩᱯᱤ ᱨᱮ ᱥᱮᱭᱟᱨᱚᱜ ᱦᱩᱭᱩᱜᱼᱟ ᱡᱮ ᱟᱢ ᱪᱟᱞᱟᱜ ᱢᱮ ᱟᱨ ᱤᱧ ᱜᱩᱯᱤ ᱦᱟᱛᱟᱲ ᱠᱚᱣᱟ ᱱᱚᱝᱠᱟ ᱠᱟᱛᱮᱫ ᱩᱱᱠᱩ ᱠᱚᱦᱚᱸ ᱟᱵᱚ ᱠᱚ ᱟᱹᱥᱩᱞ ᱦᱩᱭᱩᱜ ᱛᱟᱵᱚᱱᱟ ᱤᱱᱟᱹ ᱯᱚᱨᱮ ᱟᱵᱚ ᱫᱚ ᱱᱩᱠᱩ ᱴᱷᱤᱠ ᱢᱚᱛᱚ ᱦᱚᱲᱢᱚ ᱫᱚᱦᱚᱭ ᱛᱟᱠᱚ ᱞᱟᱹᱜᱤᱫ ᱛᱮᱫᱚ ᱢᱤᱫ ᱦᱚᱲ ᱜᱩᱯᱤ ᱠᱷᱟᱱ ᱟᱨ ᱢᱤᱫ ᱦᱚᱲ ᱫᱚ ᱚᱲᱟᱜ ᱨᱮ ᱩᱱᱠᱩ ᱞᱟᱹᱜᱤᱫ ᱡᱚᱢᱟᱜ ᱮ ᱛᱮᱭᱟᱨ ᱦᱟᱛᱟᱲᱟ ᱢᱤᱫ ᱦᱚᱲ ᱜᱩᱯᱤ ᱠᱟᱛᱮᱫ ᱠᱷᱚᱱᱮ ᱟᱹᱜᱩ ᱠᱚᱣᱟ ᱩᱱ ᱫᱚ ᱟᱫᱚ ᱩᱱᱤ ᱦᱚᱸ ᱚᱥᱩᱵᱤᱫᱷᱟ ᱵᱟᱭ ᱵᱩᱡᱟᱹᱣᱟ ᱞᱟᱸᱜᱟ ᱦᱤᱡᱩᱜ ᱟᱭ ᱛᱚ ᱚᱱᱟ ᱢᱤᱫᱴᱮᱱ ᱱᱚᱣᱟ ᱠᱟᱹᱢᱤ ᱨᱮ ᱯᱚᱨᱤᱵᱟᱨ ᱥᱟᱞᱟᱜ ᱥᱮᱭᱟᱨ ᱦᱩᱭᱱᱟ ᱚᱱᱠᱟᱜᱮ ᱢᱤᱫ ᱫᱤᱱ ᱟᱹᱞᱤᱧᱟᱜ ᱚᱲᱟᱜ ᱨᱮ ᱢᱤᱫᱴᱟᱱ ᱜᱟᱹᱭ ᱜᱩᱨᱵᱷᱤᱱ ᱞᱮᱱᱟᱭ ᱛᱚ ᱩᱱᱤ ᱫᱚ ᱟᱫᱚ ᱵᱟᱭ ᱪᱟᱱᱥ ᱠᱟᱨᱚᱱ ᱵᱚᱥᱚᱛᱚ ᱦᱳᱭᱛᱚ ᱩᱱᱤᱭᱟᱜ ᱫᱚ ᱰᱟᱭᱵᱷᱚᱨᱥ ᱮᱱᱟᱭ ᱢᱮᱱ ᱫᱚ ᱦᱚᱥᱚᱨᱮᱱᱟᱭ ᱮᱱᱠᱷᱟᱱ ᱥᱚᱢᱚᱥᱟ ᱧᱤᱫᱟᱹ ᱢᱤᱫ ᱧᱤᱫᱟᱹ ᱦᱟᱲᱟᱢᱼᱵᱩᱲᱦᱤ ᱠᱚᱛᱮ ᱦᱚᱨᱦᱚ ᱠᱟᱛᱮᱫ ᱚᱱᱟ ᱧᱮᱞ ᱦᱩᱭᱱᱟ ᱟᱨ ᱤᱱᱟᱹ ᱯᱚᱨᱮᱛᱮ ᱥᱮᱛᱟᱜ ᱠᱷᱟᱱ ᱜᱮ ᱰᱟᱠᱛᱚᱨ ᱯᱷᱳᱱ ᱦᱩᱭᱱᱟ ᱰᱟᱠᱛᱚᱨ ᱯᱷᱳᱱ ᱯᱚᱨᱮ ᱠᱷᱟᱱ ᱰᱟᱠᱛᱚᱨᱮ ᱦᱮᱡ ᱮᱱᱟ ᱵᱟᱨᱭᱟ ᱥᱩᱭ ᱵᱷᱮᱠᱥᱤᱱᱮ ᱮᱢᱟᱫᱮᱭᱟ ᱛᱟᱨᱯᱚᱨᱮ ᱢᱮᱱᱮᱫᱼᱟᱭ ᱨᱟᱱ ᱢᱟ ᱵᱟᱹᱧ ᱟᱹᱜᱩ ᱟᱠᱟᱫᱼᱟ ᱛᱚ ᱠᱤᱪᱷᱩ ᱪᱟᱞᱟᱜ ᱦᱩᱭᱩᱜᱼᱟ ᱮᱱᱠᱷᱟᱱ ᱪᱤᱠᱟᱹᱭᱟᱢ ᱪᱟᱞᱟᱜ ᱦᱩᱭᱩᱜ ᱜᱮᱭᱟ ᱛᱚ ᱡᱟᱦᱟᱸᱭ ᱜᱮ ᱜᱤᱫᱽᱨᱟᱹ ᱢᱤᱫᱴᱟᱝ ᱵᱷᱮᱡᱟ ᱠᱟᱛᱮᱫ ᱨᱟᱱᱮ ᱟᱹᱜᱩ ᱠᱮᱭᱟ ᱟᱨᱮ ᱟᱨᱮ ᱮᱢᱟ ᱫᱮᱭᱟ ᱛᱮ ᱮᱢ ᱯᱚᱨᱮ ᱩᱱᱤᱭᱟᱜ ᱡᱟᱦᱟᱸ ᱞᱮᱠᱟ ᱰᱟᱠᱛᱚᱨᱮ ᱞᱟᱹᱭᱮᱫᱼᱟ ᱚᱱᱠᱟ ᱩᱱᱤ ᱫᱚ ᱩᱢ ᱟᱹᱨᱩᱵ ᱚᱡᱚᱜ ᱡᱚᱢ ᱧᱩ ᱩᱱᱤᱭᱟᱜ ᱡᱚᱛᱚᱣᱟᱜ ᱰᱟᱠᱛᱟᱨᱟᱜ ᱢᱮᱱ ᱞᱮᱠᱟᱛᱮ ᱦᱮᱣ ᱡᱚᱛᱚᱱ ᱠᱮᱫᱮᱭᱟᱞᱮ ᱛᱚ ᱛᱮᱦᱮᱧ ᱩᱱᱤ ᱟᱹᱰᱤ ᱦᱚᱲᱢᱚ ᱠᱚᱦᱚᱸ ᱱᱟᱯᱟᱭ ᱟᱹᱨᱩᱭᱮᱱ ᱛᱟᱭᱟ ᱛᱚ ᱱᱚᱜᱼᱚ ᱱᱚᱝᱠᱟᱜᱮ ᱱᱚᱣᱟ ᱠᱚ ᱡᱟᱱᱚᱣᱟᱨ ᱤᱭᱟᱹ ᱨᱮ ᱟᱹᱥᱩᱞ ᱨᱮ ᱟᱹᱰᱤ ᱪᱮᱞᱮᱧᱡᱽ ᱫᱚ ᱦᱩᱭᱩᱜᱼᱟ ᱟᱵᱚᱣᱟᱜ ᱟᱹᱰᱤ ᱜᱟᱱ ᱮᱸᱴᱠᱮᱴᱚᱬᱮ ᱦᱮᱡ ᱟᱵᱚᱱᱟ ᱟᱵᱚᱣᱟᱜ ᱱᱚᱣᱟ ᱠᱚ ᱫᱟᱨᱟᱢ ᱥᱟᱢᱟᱝ ᱫᱟᱨᱟᱢ ᱠᱟᱛᱮᱫ ᱜᱮ ᱟᱵᱚ ᱱᱩᱠᱩ ᱠᱚᱦᱚᱸ ᱟᱹᱥᱩᱞ ᱫᱚ ᱦᱩᱭᱩᱜ ᱛᱟᱵᱚᱱᱟ ᱛᱚᱵᱮᱭᱟᱱᱟᱜ ᱟᱵᱚᱣᱟᱜ ᱜᱟᱹᱭ ᱥᱮ ᱰᱟᱹᱝᱨᱤ ᱢᱤᱦᱩ ᱢᱮᱨᱚᱢ ᱡᱟᱦᱟᱱᱟᱜ ᱵᱟᱹᱲᱤᱡᱚᱜ ᱠᱷᱟᱱ ᱠᱚ ᱚᱱᱟ ᱠᱚᱨᱮ ᱠᱷᱚᱱ ᱟᱵᱚ ᱜᱚᱲᱚ ᱜᱚᱯᱚᱲ ᱠᱟᱹᱢᱤ ᱠᱟᱛᱮᱫ ᱚᱸᱰᱮ ᱠᱷᱚᱱ ᱟᱵᱚ ᱠᱟᱹᱴᱤᱡ ᱩᱱᱟᱹᱜ ᱱᱟᱯᱟᱭᱚᱜᱼᱟ ᱵᱚᱱ ᱟᱨ ᱪᱮᱫ ᱩᱱᱤ ᱦᱚᱸᱭ ᱴᱷᱤᱠᱚᱜᱼᱟ ᱟᱵᱚᱣᱟᱜ ᱦᱚᱸ ᱡᱚᱛᱚᱣᱟᱜ ᱜᱮ ᱱᱟᱯᱟᱭᱚᱜᱼᱟ ᱵᱚᱱ